ᱥᱟᱶᱟᱨ ᱯᱟᱭᱨᱟᱜ ᱨᱮᱫᱚ ᱤᱧᱟᱹᱜ ᱫᱟᱲᱮ ᱥᱮ ᱤᱧᱟᱹᱜ ᱥᱟᱦᱚᱥ ᱦᱤᱥᱟᱹᱵᱽᱛᱮ ᱚᱱᱟᱜᱮ ᱫᱟᱲᱮᱭᱟᱜᱼᱟ ᱚᱱᱟ ᱤᱭᱟᱹ ᱛᱮᱜᱮ ᱤᱧ ᱯᱟᱭᱨᱟ ᱫᱟᱲᱮᱭᱟᱜᱼᱟ ᱤᱧᱟᱹᱜ ᱤᱭᱟᱹ ᱫᱚ ᱚᱱᱟ ᱠᱟᱱᱟ ᱡᱮᱢᱚᱱ ᱯᱟᱭᱨᱟ ᱨᱮᱫᱚ ᱠᱷᱟᱡ ᱜᱮ ᱯᱟᱭᱨᱟ ᱫᱟᱲᱮᱭᱟᱜᱼᱟ ᱡᱮ ᱮᱴᱟᱜ ᱦᱚᱲ ᱫᱚ ᱵᱚᱠᱥᱤᱝ ᱠᱚ ᱦᱟᱛᱟᱣᱟ ᱠᱤᱱᱛᱩ ᱤᱧᱟᱹᱜ ᱫᱚ ᱱᱚᱣᱟ ᱫᱚ ᱦᱮᱣᱟ ᱠᱟᱱᱛᱮ ᱫᱤᱱᱟᱹᱢᱤᱧ ᱯᱟᱭᱨᱟ ᱫᱟᱲᱮᱭᱟᱜᱼᱟ ᱢᱮᱱᱠᱷᱟᱱ ᱚᱱᱟ ᱯᱟᱭᱨᱟ ᱨᱮᱭᱟᱜ ᱤᱭᱟᱹᱜᱮ ᱯᱟᱭᱨᱟ ᱯᱟᱨᱚᱢᱚᱜᱼᱟᱹᱧ